ᱦᱟᱹᱠᱩ ᱥᱟᱵ ᱵᱟᱵᱚᱫᱛᱮ ᱠᱤᱪᱷᱩ ᱜᱟᱹᱲᱟᱹᱭ ᱢᱟᱱᱮ ᱦᱟᱹᱠᱩ ᱥᱟᱵ ᱢᱟᱱᱞᱤᱭᱟ ᱡᱟᱦᱟᱸ ᱨᱮᱜᱮ ᱦᱟᱹᱠᱩ ᱥᱟᱵ ᱮᱢ ᱥᱮᱱ ᱟᱠᱟᱱᱟ ᱫᱚᱨᱭᱟ ᱤᱭᱟ ᱥᱟᱺᱜᱤᱧ ᱥᱟᱺᱜᱤᱧ ᱨᱮ ᱜᱟᱰᱟ ᱠᱚ ᱛᱟᱦᱮᱱᱟ ᱮᱢᱟᱱ ᱠᱚ ᱚᱱᱟ ᱠᱚᱨᱮᱫ ᱢᱟᱱᱮ ᱡᱟᱦᱟᱱᱟᱜ ᱮᱸᱴᱠᱮᱴᱚᱬᱮ ᱟᱞᱚ ᱦᱤᱡᱩᱜᱢᱟ ᱡᱟᱦᱟᱱᱟᱜ ᱠᱤ ᱢᱟᱱᱞᱤᱭᱟ ᱦᱚᱭ ᱵᱟᱹᱨᱰᱩ ᱫᱟᱜ ᱮᱢᱟᱱ ᱫᱟᱜ ᱠᱚ ᱮᱢᱟᱱ ᱠᱚ ᱟᱞᱚ ᱦᱤᱡᱩᱜ ᱢᱟ ᱚᱱᱟ ᱮᱸᱴᱠᱮᱴᱚᱬᱮ ᱟᱞᱚ ᱦᱤᱡᱩᱜ ᱢᱟ ᱚᱱᱟ ᱜᱮ ᱟᱨ ᱩᱱᱟᱹᱜ ᱫᱤᱱ ᱫᱚ ᱟᱵᱚ ᱡᱟᱦᱟᱸ ᱞᱮᱠᱟ ᱤᱭᱟᱹ ᱛᱟᱦᱮᱱᱢᱟ ᱥᱮᱫᱟᱭ ᱥᱮᱫᱟᱭ ᱡᱩᱜᱽ ᱨᱮᱫᱚ ᱢᱟᱱᱮ ᱡᱚᱛᱚᱣᱟᱜ ᱜᱮ ᱦᱩᱭᱩᱜ ᱠᱟᱱ ᱜᱮ ᱛᱟᱦᱮᱱᱚᱜ ᱟᱨ ᱫᱟᱜ ᱠᱚᱦᱚᱸ ᱮᱢᱟᱱ ᱠᱚ ᱦᱩᱭᱩᱜ ᱠᱟᱱ ᱛᱟᱦᱮᱱᱚᱜ ᱜᱮ ᱢᱟᱱᱞᱤᱭᱟ ᱱᱤᱛᱚᱜ ᱫᱚ ᱥᱮᱫᱟᱭ ᱡᱩᱜᱽ ᱨᱮᱫᱚ ᱢᱟᱱᱮ ᱦᱟᱹᱠᱩ ᱠᱚᱦᱚᱸ ᱢᱟᱱᱮ ᱫᱚᱢᱮ ᱠᱚ ᱛᱟᱦᱮᱸ ᱞᱮᱱᱟ ᱮᱢᱟᱱ ᱟᱦᱟᱨ ᱨᱮ ᱜᱟᱰᱟ ᱨᱮ ᱠᱟᱹᱡ ᱢᱩᱰᱩ ᱨᱮ ᱤᱭᱟ ᱵᱟᱹᱫ ᱨᱮ ᱵᱟᱹᱫ ᱠᱚᱨᱮᱫ ᱦᱚᱸ ᱩᱱᱟᱹᱜ ᱫᱤᱱ ᱫᱚᱠᱚ ᱛᱟᱦᱮᱱ ᱠᱟᱱ ᱛᱟᱦᱮᱸᱫ ᱱᱮᱛᱟᱨ ᱫᱚ ᱫᱟᱜ ᱫᱟᱜ ᱦᱚᱸ ᱵᱟᱭ ᱫᱟᱜᱮᱼᱟ ᱩᱱᱟᱹᱜ ᱟᱨ ᱦᱟᱹᱠᱩ ᱠᱚᱦᱚᱸ ᱠᱚ ᱢᱩᱪᱟᱹᱫ ᱪᱟᱸᱵᱟ ᱟᱠᱟᱱᱟ ᱢᱟᱱᱞᱤᱭᱟ ᱱᱤᱛᱚᱜ ᱫᱚ ᱟᱵᱚ ᱵᱟᱹᱫᱽ ᱵᱚᱱ ᱢᱟᱱᱮ ᱵᱟᱹᱫᱽ ᱨᱮ ᱮᱢᱟᱱ ᱨᱮᱦᱚᱸ ᱠᱟᱹᱠᱩ ᱠᱚ ᱛᱟᱦᱮᱸ ᱞᱮᱱᱟ ᱟᱨ ᱢᱟᱱᱞᱤᱭᱟ ᱱᱮᱛᱟᱨ ᱫᱚᱠᱚ ᱢᱩᱪᱟᱹᱫ ᱟᱠᱟᱱᱟ ᱢᱟᱱᱞᱤᱭᱟ ᱱᱚᱣᱟ ᱛᱮᱠᱚ ᱢᱩᱪᱟᱹᱫ ᱟᱠᱟᱱᱟ ᱠᱤ ᱟᱵᱚ ᱵᱟᱹᱫᱽ ᱨᱮ ᱠᱷᱚᱛ ᱵᱚᱱ ᱞᱟᱜᱟᱣᱮᱫᱼᱟ ᱵᱟᱹᱫᱽ ᱨᱮ ᱠᱷᱚᱛ ᱦᱟᱱᱟ ᱱᱟᱣᱟ ᱠᱷᱚᱛ ᱵᱚᱱ ᱮᱢᱟᱜᱟᱜ ᱠᱟᱱᱟ ᱚᱱᱟᱛᱮᱦᱚᱸ ᱢᱟᱱᱮ ᱦᱟᱹᱠᱩ ᱟᱵᱚ ᱵᱚᱱ ᱜᱚᱡ ᱠᱚᱣᱟ ᱢᱩᱪᱟᱹᱫᱚᱜ ᱠᱟᱱᱟ ᱠᱚ ᱟᱨ ᱦᱟᱹᱠᱩ ᱦᱚᱸ ᱱᱤᱛᱚᱜ ᱫᱚ ᱵᱟᱹᱱᱩᱜ ᱠᱚᱣᱟ ᱟᱵᱚ ᱩᱱᱠᱩ ᱪᱤᱠᱟᱹᱛᱮᱵᱚᱱ ᱤᱭᱟᱹ ᱠᱚᱣᱟ ᱰᱷᱮᱨ ᱠᱚᱣᱟ ᱵᱚᱱ ᱢᱟᱱᱞᱤᱭᱟ ᱩᱱᱟᱹᱜ ᱫᱤᱱ ᱫᱚ ᱟᱨ ᱦᱟᱱᱠᱩ ᱱᱟᱠᱩ ᱦᱟᱹᱠᱩ ᱠᱚ ᱚᱲᱟᱜ ᱨᱮᱦᱚᱸ ᱠᱚ ᱪᱟᱥ ᱠᱚ ᱛᱟᱦᱮᱱᱚᱜ ᱢᱟᱱᱮ ᱡᱟᱦᱟᱸᱜ ᱨᱮ ᱫᱚᱦᱚ ᱠᱟᱛᱮᱫ ᱩᱱᱠᱩ ᱠᱚ ᱡᱮᱣᱮᱫ ᱠᱚ ᱫᱚᱦᱚ ᱠᱟᱠᱚ ᱠᱟᱱ ᱛᱟᱦᱮᱸᱫ ᱟᱨ ᱱᱮᱛᱟᱨ ᱫᱚ ᱩᱱᱠᱩ ᱦᱟᱹᱠᱩ ᱠᱚᱦᱚᱸ ᱠᱚ ᱢᱩᱪᱟᱹᱫ ᱟᱠᱟᱱᱟ ᱟᱨ ᱢᱟᱲᱟᱝ ᱱᱮᱛᱟᱨᱢᱟ ᱥᱮᱨᱢᱟ ᱠᱷᱚᱱ ᱫᱟᱜ ᱵᱟᱭ ᱡᱟᱹᱲᱤᱭᱮᱫᱼᱟ ᱩᱱᱟᱹᱜ ᱮᱱᱠᱷᱟᱱ ᱚᱱᱟ ᱦᱚᱸ ᱢᱟᱱᱮ ᱟᱵᱚ ᱪᱮᱫ ᱚᱱᱟ ᱪᱮᱫ ᱤᱭᱟᱹᱛᱮ ᱪᱮᱫ ᱵᱚᱱ ᱩᱭᱦᱟᱹᱨᱮᱫᱼᱟ ᱢᱟᱱᱞᱤᱭᱟ ᱟᱵᱚ ᱫᱟᱨᱮ ᱫᱷᱤᱨᱤ ᱵᱚᱱ ᱢᱟᱜ ᱫᱟᱨᱮ ᱠᱚᱵᱚᱱ ᱢᱟᱜ ᱪᱟᱵᱟᱭᱟ ᱮᱱᱠᱷᱟᱱ ᱟᱵᱚ ᱥᱮᱫ ᱫᱟᱜᱟᱭ ᱪᱤᱠᱟᱹᱛᱮ ᱢᱟᱱᱞᱤᱭᱟ ᱟᱵᱚ ᱟᱵᱚ ᱫᱚ ᱫᱟᱨᱮ ᱵᱚᱱ ᱨᱚᱦᱚᱭᱟ ᱚᱱᱟ ᱵᱚᱱ ᱡᱚᱛᱚᱱᱟ ᱢᱟᱨᱟᱝ ᱚᱜᱼᱟ ᱚᱱᱟ ᱨᱮᱱᱟᱜ ᱦᱟᱣᱟ ᱟᱵᱚ ᱴᱷᱮᱱ ᱛᱟᱹᱠᱤᱡᱚᱜᱼᱟ ᱡᱮ ᱮᱢᱟᱱ ᱠᱚ ᱟᱹᱰᱤ ᱠᱤᱪᱷᱩ ᱤᱭᱟᱹᱛᱮ ᱢᱟᱱᱮ ᱤᱱᱟᱹ ᱯᱚᱨᱮ ᱟᱵᱚ ᱥᱮᱫ ᱫᱟᱜᱟᱭ ᱢᱟᱱᱮ ᱟᱨ ᱵᱟᱠᱷᱟᱱ ᱫᱚ ᱟᱵᱚ ᱥᱮᱫ ᱫᱟᱜ ᱦᱚᱸ ᱢᱩᱪᱟᱹᱫ ᱢᱩᱪᱟᱹᱫ ᱢᱟᱱᱮ ᱠᱤ ᱟᱵᱚ ᱥᱮᱫ ᱫᱟᱜ ᱦᱚᱸ ᱵᱟᱭ ᱦᱮᱡ ᱦᱤᱡᱩᱜᱼᱟ ᱚᱱᱟᱜᱮ ᱚᱱᱟ ᱠᱚᱜᱮ ᱱᱚᱣᱟ ᱨᱮ ᱢᱮᱱᱟᱜᱼᱟ ᱤᱱᱟᱹ ᱠᱚᱜᱮ ᱢᱮᱱ ᱠᱟᱛᱮᱫ ᱤᱧ ᱢᱩᱪᱟᱹᱫᱮᱜᱼᱟ